ᱤᱧ ᱯᱷᱳᱱ ᱠᱟᱛᱮ ᱟᱞᱮ ᱱᱚᱣᱟ ᱥᱩᱨ ᱥᱩᱯᱩᱨ ᱨᱮ ᱨᱮᱱᱟᱜ ᱨᱥᱴᱩᱨᱮᱱᱴ ᱨᱮ ᱢᱤᱫᱴᱟᱝ ᱡᱚᱢᱟᱜ ᱤᱧ ᱚᱰᱟᱨ ᱞᱟᱹᱜᱤᱫᱚᱜ ᱠᱟᱱᱟ ᱚᱱᱟ ᱠᱷᱟᱹᱛᱤᱨ ᱤᱧ ᱚᱱᱟ ᱨᱮᱥᱴᱩᱨᱮᱱᱴ ᱨᱮ ᱯᱷᱳᱱ ᱦᱩᱭᱩᱜ ᱛᱤᱧᱟ ᱚᱱᱟ ᱞᱟᱹᱜᱤᱫ ᱤᱧ ᱚᱱᱟ ᱵᱮᱞ ᱯᱟᱦᱟᱲᱤ ᱨᱮ ᱢᱮᱱᱟᱜ ᱥᱤᱫᱩᱼᱠᱟᱹᱱᱦᱩ ᱦᱳᱴᱮᱞ ᱚᱱᱟ ᱨᱤᱱᱤᱡ ᱢᱟᱹᱞᱤᱠ ᱫᱚ ᱦᱩᱭᱩᱜ ᱠᱟᱱᱟ ᱞᱚᱠᱠᱷᱚᱱ ᱢᱩᱨᱢᱩ ᱩᱱᱤᱭᱟᱜ ᱦᱳᱴᱮᱞ ᱨᱮ ᱥᱮ ᱨᱮᱥᱴᱩᱨᱮᱱᱴ ᱨᱮ ᱤᱧᱤᱧ ᱯᱷᱳᱱᱟ ᱩᱱᱤ ᱴᱷᱮᱱ ᱠᱷᱚᱱᱟᱜ ᱤᱧ ᱚᱱᱞᱟᱭᱤᱱ ᱛᱮ ᱡᱚᱢᱟᱜ ᱤᱧ ᱚᱰᱟᱨᱟ ᱦᱮᱞᱳ ᱥᱮᱨ ᱤᱧᱟᱹᱜ ᱞᱳᱠᱮᱥᱮᱱ ᱫᱚ ᱥᱤᱞᱫᱟᱹ ᱚᱲᱜᱚᱸᱫᱟ ᱱᱚᱰᱮ ᱠᱷᱚᱱ ᱤᱧ ᱞᱟᱹᱭᱫᱟ ᱤᱧ ᱫᱚ ᱟᱯᱮᱭᱟᱜ ᱨᱮᱥᱴᱩᱨᱮᱱᱴ ᱨᱮ ᱡᱚᱢᱟᱜ ᱤᱧ ᱚᱰᱟᱨ ᱞᱟᱹᱜᱤᱫᱼᱟ ᱚᱱᱟ ᱡᱚᱢᱟᱜ ᱫᱚ ᱡᱤᱞ ᱥᱳᱲᱮ ᱚᱱᱟ ᱥᱳᱲᱮ ᱡᱩᱫᱤ ᱤᱧ ᱚᱠᱛᱚ ᱨᱮᱯᱮ ᱥᱮᱴᱮᱨ ᱫᱟᱲᱮᱭᱟᱹᱧᱟ ᱤᱧ ᱟᱹᱰᱤᱜᱤᱧ ᱱᱟᱯᱟᱭ ᱠᱚᱜᱼᱟ ᱟᱨ ᱤᱧ ᱱᱤᱛᱚᱜ ᱫᱚ ᱨᱮᱸᱜᱮᱡ ᱠᱟᱫᱤᱧᱟ ᱰᱮᱞᱤᱵᱷᱟᱨᱤ ᱨᱮᱱᱟᱜ ᱥᱚᱢᱚᱭ ᱫᱚ ᱦᱩᱭᱩᱜ ᱠᱟᱱᱟ ᱧᱤᱫᱟᱹ ᱥᱟᱛ ᱵᱟᱡᱮ ᱥᱮᱫ ᱥᱮᱴᱮᱨ ᱦᱚᱴᱚ ᱠᱟᱜ ᱯᱮ ᱟᱨ ᱥᱮᱨ ᱤᱧ ᱢᱤᱫᱴᱟᱝ ᱠᱟᱛᱷᱟᱧ ᱠᱩᱞᱤᱭᱮᱫ ᱢᱮᱭᱟ ᱱᱚᱣᱟ ᱡᱟᱦᱟᱸ ᱥᱳᱲᱮ ᱨᱮᱱᱟᱜ ᱪᱷᱟᱲ ᱫᱚ ᱵᱟᱹᱱᱩᱜ ᱛᱟᱯᱮᱭᱟ ᱚᱱᱟ ᱪᱷᱟᱲ ᱡᱩᱫᱤ ᱠᱟᱹᱴᱤᱡ ᱯᱮ ᱮᱢ ᱠᱚᱜᱼᱟ ᱟᱹᱰᱤᱜᱮᱧ ᱱᱟᱯᱟᱭ ᱠᱚᱜᱼᱟ ᱟᱨ ᱡᱟᱛᱮ ᱞᱚᱜᱚᱱ ᱞᱚᱜᱚᱱ ᱯᱮ ᱟᱹᱜᱩ ᱦᱚᱴᱚ ᱠᱟᱜ ᱢᱟ ᱤᱧᱟᱹᱜ ᱡᱚᱢᱟᱜ ᱰᱮᱞᱤᱵᱷᱟᱹᱨᱤ ᱨᱮᱱᱟᱜ ᱚᱠᱛᱚ ᱫᱚᱹᱧ ᱞᱟᱹᱭᱟᱜ ᱯᱮᱭᱟ ᱚᱱᱟ ᱚᱠᱛᱚ ᱨᱮ ᱡᱚᱫᱤ ᱟᱯᱮ ᱵᱟᱯᱮ ᱥᱮᱴᱮᱨ ᱦᱚᱴᱚ ᱟᱹᱧᱟ ᱛᱟᱦᱚᱞᱮ ᱡᱟᱦᱟᱸ ᱪᱷᱟᱲ ᱵᱟᱯᱮ ᱫᱚᱦᱚᱭᱮᱜ ᱫᱚ ᱚᱱᱟ ᱪᱷᱟᱲ ᱮᱢᱚᱜ ᱦᱩᱭᱩᱜ ᱛᱟᱯᱮᱭᱟ ᱚᱠᱛᱚ ᱨᱮᱯᱮ ᱥᱮᱴᱮᱨ ᱢᱟ ᱚᱱᱟᱜᱮ ᱞᱟᱹᱭ ᱠᱟᱛᱮ ᱤᱧ ᱟᱯᱮ ᱴᱷᱮᱱ ᱱᱮᱦᱚᱨ ᱤᱧ ᱫᱚᱦᱚᱭᱮᱫᱟ ᱴᱷᱤᱠ ᱜᱮᱭᱟ ᱡᱚᱦᱟᱨ ᱜᱮ